ᱜᱟᱰᱟ ᱨᱮ ᱵᱟᱝ ᱟᱦᱟᱨ ᱨᱮ ᱞᱟᱹᱜᱤᱫ ᱵᱟᱝ ᱯᱟᱭᱨᱟᱜ ᱞᱟᱹᱜᱤᱫ ᱚᱱᱟ ᱫᱚ ᱤᱧᱟᱹᱜ ᱟᱹᱰᱤ ᱢᱟᱨᱟᱝ ᱢᱚᱱᱮ ᱨᱮᱱᱟᱜ ᱠᱩᱠᱢᱩ ᱠᱟᱱ ᱛᱟᱦᱮᱸᱫ ᱡᱮ ᱤᱧᱦᱚᱸ ᱡᱟᱦᱟᱸ ᱞᱮᱠᱟ ᱠᱚ ᱢᱮᱛᱟ ᱠᱚ ᱠᱟᱱᱟ ᱫᱟᱜᱨᱮ ᱛᱮᱭᱨ ᱟᱠᱚ ᱤᱧᱦᱚᱸ ᱩᱱᱠᱩ ᱞᱮᱠᱟᱜᱮᱧ ᱵᱮᱱᱟᱜᱼᱟ ᱢᱮᱱᱛᱮ ᱜᱤᱫᱽᱨᱟᱹ ᱠᱷᱚᱡ ᱜᱮᱛᱚᱧ ᱩᱭᱦᱟᱹᱨᱮ ᱛᱟᱦᱮᱸ ᱞᱮᱱᱟ ᱚᱱᱟᱛᱮ ᱤᱧᱫᱚ ᱫᱟᱜ ᱨᱮᱫᱚ ᱪᱟᱦᱮ ᱞᱤᱸᱡᱤᱱ ᱫᱟᱜ ᱪᱟᱦᱮ ᱛᱤᱸᱜᱩ ᱛᱷᱤᱨ ᱫᱟᱜ ᱪᱟᱦᱮ ᱟᱦᱟᱨ ᱛᱟᱦᱮᱸ ᱯᱩᱠᱷᱨᱤ ᱛᱟᱦᱮᱸ ᱵᱟᱝ ᱡᱟᱦᱟᱱᱟᱜ ᱜᱮ ᱫᱟᱜ ᱫᱚ ᱤᱧᱫᱚ ᱠᱟᱹᱴᱤᱡ ᱦᱚᱸ ᱵᱟᱹᱧ ᱵᱚᱛᱚᱨᱟᱜᱼᱟ ᱪᱮᱫᱟᱜ ᱥᱮ ᱯᱟᱭᱨᱟ ᱪᱮᱫᱚᱜ ᱨᱮᱱᱟᱜ ᱠᱟᱛᱷᱟ ᱫᱚ ᱢᱟᱲᱟᱝ ᱢᱟᱨᱟᱝ ᱦᱚᱲᱠᱚ ᱧᱮᱞ ᱠᱟᱛᱮᱫ ᱜᱮ ᱠᱟᱹᱴᱤᱡ ᱜᱤᱫᱽᱨᱟᱹ ᱠᱷᱚᱱ ᱜᱮ ᱚᱱᱟᱫᱚ ᱢᱟᱱᱮ ᱟᱢᱦᱚᱸ ᱛᱮ ᱦᱩᱭᱟᱢᱟ ᱚᱱᱠᱟ ᱞᱮᱠᱟᱛᱮ ᱛᱮ ᱟᱢᱦᱚᱸ ᱟᱢᱛᱮᱫ ᱛᱮᱜᱮ ᱛᱟᱭᱚᱢ ᱱᱟᱣᱟᱼᱱᱟᱣᱟ ᱫᱟᱹᱲᱮᱢ ᱥᱟᱵ ᱤᱫᱤᱭᱟ ᱮᱱᱠᱷᱟᱱ ᱫᱚ ᱦᱚᱲ ᱦᱚᱸᱠᱚ ᱴᱷᱤᱠᱟᱹ ᱢᱮᱭᱟ ᱡᱮ ᱵᱟᱝᱟ ᱱᱩᱭᱦᱚᱸ ᱯᱟᱭᱨᱟᱜ ᱮ ᱵᱟᱲᱟᱭᱟ ᱵᱟᱝ ᱮ ᱵᱟᱲᱟᱭᱟ ᱛᱳ ᱟᱹᱰᱤ ᱞᱮᱠᱟᱱ ᱫᱟᱜᱨᱮ ᱟᱹᱰᱤ ᱫᱟᱹᱲ ᱫᱟᱜ ᱨᱮ ᱵᱚᱭᱱᱟ ᱫᱟᱜ ᱨᱮᱦᱚᱸ ᱱᱩᱭᱫᱚ ᱫᱤᱞᱟᱭ ᱥᱟᱦᱚᱥᱟᱭ ᱮᱱᱠᱷᱟᱱ ᱦᱚᱲ ᱠᱚ ᱴᱷᱤᱠᱟᱹ ᱞᱮᱢᱠᱷᱟᱱ ᱡᱟᱦᱟᱸ ᱨᱮᱜᱮ ᱚᱱᱠᱟ ᱡᱩᱫᱤ ᱵᱚᱭᱱᱟᱭᱮᱱᱟ ᱟᱛᱳᱨᱮ ᱢᱮᱨᱚᱢ ᱵᱷᱤᱰᱤ ᱜᱤᱫᱽᱨᱟᱹᱼᱯᱤᱫᱽᱨᱟᱹ ᱵᱟᱝ ᱥᱮᱬᱟ ᱦᱚᱲ ᱨᱮᱦᱚᱸ ᱵᱟᱱ ᱜᱟᱰᱟ ᱫᱟᱜ ᱨᱮ ᱵᱚᱦᱟᱜ ᱠᱟᱱᱟᱭ ᱮᱱᱠᱷᱟᱱ ᱟᱢ ᱠᱚ ᱩᱭᱦᱟᱹᱨ ᱢᱮᱭᱟ ᱯᱷᱟᱞᱱᱟ ᱦᱩᱱᱟᱹᱝᱮ ᱛᱟᱦᱮᱱ ᱠᱷᱟᱱ ᱱᱤᱛᱳᱜ ᱯᱟᱞᱮᱱ ᱩᱱᱤ ᱫᱚᱭ ᱚᱣᱟᱨ ᱫᱟᱲᱮᱭᱟᱭ ᱜᱮᱭᱟ ᱪᱮᱫᱟᱜ ᱥᱮ ᱩᱱᱤᱫᱚ ᱯᱟᱭᱨᱟᱜ ᱮ ᱵᱟᱲᱟᱭᱟ ᱡᱚᱛᱚ ᱞᱮᱠᱟᱱᱟᱜ ᱥᱟᱦᱚᱥᱛᱟᱭ ᱢᱮᱱᱟᱜᱼᱟ ᱢᱚᱱᱮᱨᱮ ᱵᱚᱛᱚᱨ ᱜᱮᱛᱟᱭ ᱵᱟᱹᱱᱩᱜᱼᱟ ᱯᱟᱭᱨᱟᱜ ᱞᱟᱹᱜᱤᱫ ᱫᱚ ᱛᱤᱥᱦᱚᱸ ᱩᱱᱤᱫᱚ ᱵᱟᱭ ᱛᱟᱭᱱᱚᱢᱚᱜᱼᱟ ᱟᱨ ᱟᱢᱦᱚᱸ ᱟᱢ ᱚᱱᱟ ᱞᱟᱹᱜᱤᱫᱜᱮᱢ ᱪᱮᱫ ᱠᱟᱜᱼᱟ ᱡᱮ ᱤᱧᱦᱚᱸ ᱢᱤᱫ ᱫᱤᱱ ᱵᱟᱝ ᱢᱤᱫ ᱫᱤᱱ ᱦᱚᱲᱤᱧ ᱜᱚᱲᱚ ᱫᱟᱲᱮᱭᱟᱠᱚ ᱢᱟ ᱟᱨ ᱦᱚᱲ ᱦᱚᱸ ᱫᱩᱠ ᱵᱮᱲᱟ ᱠᱷᱚᱡ ᱡᱮᱢᱚᱱᱤᱧ ᱚᱣᱟᱨ ᱫᱟᱲᱮᱭᱟᱭ ᱢᱟ ᱚᱱᱟᱛᱮ ᱤᱧᱟᱹᱜ ᱢᱚᱱᱮ ᱨᱮᱫᱚ ᱛᱟᱦᱮᱱᱟ ᱪᱮᱫ ᱠᱚᱜ ᱠᱷᱟᱱ ᱫᱚ ᱪᱮᱫ ᱦᱚᱸ ᱵᱟᱭ ᱵᱮᱠᱟᱨᱟ ᱚᱱᱟᱦᱚᱸ ᱠᱟᱹᱢᱤᱨᱮ ᱵᱟᱝ ᱚᱠᱛᱚ ᱨᱮ ᱦᱤᱡᱩᱜᱼᱟ